ᱱᱚᱣᱟ ᱠᱷᱮᱞᱳᱰ ᱠᱚ ᱧᱩᱛᱩᱢᱛᱮ ᱡᱩᱫᱤ ᱟᱵᱚᱭᱤᱡ ᱥᱚᱨᱠᱟᱨ ᱡᱟᱦᱟᱸ ᱵᱷᱟᱨᱚᱛ ᱥᱚᱨᱠᱟᱨ ᱠᱷᱚᱨᱚᱪ ᱟᱨᱵᱟᱝ ᱥᱟᱦᱟᱡᱡᱚᱭ ᱮᱢᱚᱜᱼᱟ ᱮᱱᱠᱷᱟᱱ ᱫᱚ ᱚᱱᱟ ᱦᱤᱥᱟᱹᱵᱽᱛᱮ ᱨᱮᱸᱜᱮᱡ ᱚᱨᱮᱡ ᱦᱚᱲᱜᱮ ᱨᱮᱸᱜᱮᱡ ᱯᱚᱨᱤᱵᱟᱨ ᱡᱟᱦᱟᱸ ᱢᱮᱱᱟᱜ ᱠᱚ ᱛᱟᱵᱚᱱ ᱩᱱᱠᱩ ᱠᱚᱠᱚ ᱮᱱᱮᱡ ᱠᱟᱱᱟ ᱵᱮᱥ ᱵᱮᱥ ᱥᱠᱩᱞ ᱠᱚᱨᱮ ᱠᱚ ᱚᱞᱚᱜ ᱠᱟᱱᱟ ᱱᱮᱛᱟᱨᱼᱢᱟ ᱵᱮᱥ ᱵᱮᱥ ᱥᱠᱩᱞ ᱠᱚᱭ ᱵᱮᱱᱟᱣ ᱠᱟᱜᱼᱟ ᱚᱸᱰᱮᱠᱷᱚᱱ ᱡᱩᱫᱤ ᱠᱷᱚᱨᱚᱪᱮ ᱮᱢᱟ ᱠᱚᱣᱟ ᱩᱱᱠᱩ ᱦᱳᱭ ᱛᱚ ᱟᱵᱚ ᱱᱮᱥᱱᱮᱞ ᱞᱮᱱᱵᱮᱞ ᱠᱚ ᱥᱮᱴᱮᱨ ᱫᱟᱲᱮᱭᱟᱜᱼᱟ ᱚᱱᱠᱟᱜᱮ ᱠᱷᱚᱨᱪᱟ ᱢᱟ ᱮᱢᱚᱜ ᱠᱷᱟᱱ ᱟᱹᱞᱤᱧᱟᱜ ᱢᱚᱱᱮᱛᱮ ᱟᱹᱞᱤᱧ ᱡᱩᱫᱤᱞᱤᱧ ᱧᱟᱢᱟ ᱥᱟᱦᱟᱡᱡᱚ ᱟᱹᱞᱤᱧᱞᱤᱧ ᱡᱟᱹᱱᱤᱡ ᱠᱷᱟᱱ ᱟᱹᱞᱤᱧ ᱟᱹᱰᱤ ᱱᱚᱣᱟ ᱠᱮᱴᱮᱡ ᱢᱚᱱᱮ ᱠᱟᱛᱮᱫ ᱞᱤᱧ ᱮᱱᱮᱡᱟ ᱟᱨ ᱥᱚᱨᱠᱟᱨ ᱡᱟᱦᱟᱸ ᱧᱩᱛᱩᱢᱛᱮ ᱠᱷᱚᱨᱪᱟᱭ ᱮᱢ ᱠᱟᱜᱼᱟ ᱚᱱᱟ ᱠᱟᱹᱢᱤ ᱨᱮᱞᱤᱧ ᱞᱟᱜᱟᱣᱟ ᱢᱚᱱᱮ ᱠᱟᱛᱮᱫ ᱞᱤᱧ ᱮᱱᱮᱡᱼᱟ ᱟᱹᱞᱤᱧ ᱦᱤᱥᱟᱹᱵᱮᱜᱼᱟ ᱟᱹᱞᱤᱧ ᱡᱟᱦᱟᱸ ᱟᱵᱚ ᱮᱱᱮᱡ ᱦᱟᱸᱜ ᱡᱟᱦᱟᱸ ᱢᱮᱱᱮᱫᱼᱟ ᱥᱚᱨᱠᱟᱨ ᱡᱚᱛᱚ ᱠᱷᱚᱨᱪᱟᱭ ᱮᱢᱟ ᱞᱤᱧᱟᱹ ᱮᱱᱠᱷᱟᱱ ᱟᱹᱞᱤᱧ ᱡᱟᱦᱟᱱ ᱮᱱᱮᱡᱜᱮ ᱦᱩᱭ ᱠᱚᱜ ᱨᱤᱡᱷᱟᱹ ᱰᱟᱱᱴᱟ ᱨᱤᱡᱟᱹ ᱰᱟᱱᱴᱟ ᱵᱟᱦᱟ ᱟᱨ ᱵᱟᱝᱠᱷᱟᱱ ᱪᱮᱫ ᱡᱟᱦᱟᱱ ᱮᱱᱮᱡᱜᱮ ᱦᱩᱭ ᱠᱚᱜ ᱩᱱᱠᱩ ᱪᱷᱳ ᱮᱱᱮᱡ ᱠᱚ ᱟᱨ ᱵᱟᱝᱠᱷᱟᱱ ᱯᱟᱛᱟ ᱮᱱᱮᱡ ᱠᱚ ᱡᱟᱦᱟᱸᱜᱮ ᱦᱩᱭ ᱠᱚᱜ ᱟᱹᱞᱤᱧ ᱡᱩᱫᱤ ᱥᱚᱨᱠᱟᱨ ᱤᱱᱟᱹ ᱜᱚᱲᱚ ᱥᱚᱯᱚᱦᱚᱫ ᱮᱢᱟᱵᱚᱱᱟ ᱟᱹᱞᱤᱧ ᱚᱱᱟ ᱨᱮᱜᱩᱞᱟᱨ ᱢᱚᱱᱮ ᱮᱢ ᱠᱟᱛᱮᱫ ᱞᱤᱧ ᱠᱚᱨᱟᱣᱟ ᱢᱮᱱᱛᱮ ᱞᱤᱧ ᱢᱚᱱᱮᱭᱮᱜᱼᱟ ᱟᱹᱞᱤᱧᱟᱜ ᱟᱥᱟ ᱫᱚ